ᱤᱧᱫᱚ ᱯᱷᱟᱹᱜᱩᱱ ᱵᱚᱸᱜᱟ ᱨᱮ ᱫᱟᱬᱟᱱ ᱫᱚ ᱟᱹᱰᱤᱜᱮᱧ ᱠᱩᱥᱤᱭᱟᱜᱼᱟ ᱪᱮᱫᱟᱜ ᱥᱮ ᱚᱱᱟ ᱨᱤᱛᱩ ᱨᱮᱫᱚ ᱟᱹᱰᱤ ᱱᱟᱯᱟᱭ ᱦᱚᱭᱦᱤᱸᱥᱤᱫᱽ ᱠᱚ ᱵᱟᱡᱟᱜᱼᱟ ᱟᱨ ᱤᱧᱫᱚ ᱯᱷᱟᱹᱜᱩᱱ ᱨᱤᱛᱩ ᱨᱮᱫᱚ ᱤᱧᱤᱡ ᱡᱚᱴᱟᱣ ᱥᱟᱞᱟᱜ ᱛᱮᱞᱤᱧ ᱫᱟᱬᱟᱱᱟ ᱟᱨ ᱚᱱᱟ ᱨᱤᱛᱩ ᱫᱚ ᱟᱹᱰᱤ ᱱᱟᱯᱟᱭᱤᱧ ᱵᱩᱡᱷᱟᱹᱣᱟ ᱚᱱᱟᱛᱮ ᱤᱧᱫᱚ ᱚᱱᱟ ᱨᱤᱛᱩ ᱨᱮᱜᱮ ᱫᱚᱢᱮᱧ ᱫᱟᱬᱟᱱᱟ ᱟᱨ ᱟᱹᱞᱤᱧ ᱫᱚ ᱡᱚᱴᱟᱣ ᱚᱱᱟ ᱨᱤᱛᱩ ᱠᱚᱨᱮ ᱜᱮᱞᱤᱧ ᱫᱟᱬᱟ ᱵᱟᱲᱟᱭᱟ ᱟᱨ ᱯᱷᱟᱹᱜᱩᱱ ᱨᱤᱛᱩ ᱫᱚ ᱟᱹᱰᱤ ᱱᱟᱯᱟᱭ ᱢᱚᱨᱥᱩᱢ ᱛᱟᱦᱮᱱᱟ ᱟᱨ ᱦᱚᱭ ᱵᱟᱹᱨᱰᱩ ᱠᱚᱦᱚᱸ ᱟᱹᱰᱤ ᱱᱟᱯᱟᱭ ᱵᱩᱡᱷᱟᱹᱜᱼᱟ ᱚᱱᱟ ᱛᱮᱜᱮ ᱤᱧᱫᱚ ᱚᱱᱟ ᱨᱤᱛᱩ ᱨᱮ ᱫᱟᱬᱟᱱ ᱫᱚᱢᱮᱜᱮᱧ ᱠᱩᱥᱤᱭᱟᱜᱼᱟ